ᱥᱚᱦᱨᱟᱭ ᱯᱚᱨᱚᱵᱽ ᱤᱫᱤ ᱠᱟᱛᱮᱫ ᱤᱧ ᱞᱟᱹᱭ ᱥᱚᱫᱚᱨ ᱮᱫᱟ ᱢᱤᱫ ᱫᱤᱱ ᱫᱚ ᱩᱢ ᱟᱵᱚᱱ ᱫᱚᱥᱟᱨ ᱫᱤᱱ ᱫᱚ ᱥᱟᱹᱨᱫᱤᱭᱟᱵᱚᱱ ᱛᱮᱥᱟᱨ ᱫᱤᱱ ᱫᱚ ᱥᱤᱢ ᱠᱚᱵᱚᱱ ᱡᱚᱢ ᱠᱚᱣᱟ ᱵᱟᱦᱨᱮ ᱨᱮ ᱠᱟᱹᱴᱤᱡ ᱚᱱᱟ ᱤᱭᱟᱹ ᱡᱟᱱᱛᱷᱟᱲ ᱥᱤᱢ ᱟᱨ ᱯᱩᱱ ᱢᱟᱦᱟ ᱫᱚ ᱠᱷᱩᱱᱴᱟᱹᱣ ᱠᱚᱣᱟ ᱵᱚᱱ ᱛᱤᱠᱤᱱ ᱵᱮᱲᱟ ᱥᱮᱛᱟᱜ ᱵᱮᱲᱟ ᱡᱚᱛᱚ ᱪᱷᱚᱸᱪ ᱪᱷᱚᱲᱟ ᱜᱮᱡ ᱜᱩᱨᱤᱡ ᱠᱟᱛᱮᱫ ᱠᱷᱩᱱᱴᱟᱹᱣ ᱠᱚᱣᱟᱵᱚᱱ ᱥᱟᱺᱜᱤᱧᱼᱥᱟᱺᱜᱤᱧ ᱠᱷᱚᱱ ᱢᱟᱱᱮ ᱥᱚᱦᱨᱟᱭ ᱯᱚᱨᱚᱵᱽ ᱫᱚ ᱢᱟᱨᱟᱝ ᱯᱚᱨᱚᱵᱽ ᱛᱟᱵᱚᱱ ᱛᱚ ᱥᱟᱺᱜᱤᱧᱼᱥᱟᱺᱜᱤᱧ ᱠᱷᱚᱱ ᱦᱚᱯᱚᱱ ᱮᱨᱟ ᱢᱤᱥᱨᱟ ᱟᱹᱜᱩ ᱠᱚᱣᱟᱵᱚᱱ ᱱᱮᱶᱛᱟ ᱠᱟᱠᱚᱣᱟᱵᱚᱱ ᱦᱟᱹᱛᱤ ᱞᱮᱠᱟᱱ ᱥᱚᱦᱨᱟᱭ ᱠᱚ ᱞᱟᱹᱭ ᱟᱠᱟᱫ ᱢᱚᱬᱮ ᱢᱟᱦᱟ ᱫᱚ ᱡᱟᱞᱮᱭᱟᱵᱚᱱ